ᱜᱤᱫᱽᱨᱟᱹ ᱠᱚᱣᱟᱜ ᱟᱸᱠᱟᱣ ᱥᱮ ᱯᱮᱱᱴᱤᱝ ᱞᱮᱠᱟᱱ ᱠᱟᱹᱨᱤ ᱮᱛᱚᱦᱚᱵ ᱨᱮᱭᱟᱜ ᱡᱚᱛᱚᱠᱷᱚᱡ ᱢᱚᱡᱽ ᱩᱢᱟᱹᱨ ᱫᱚ ᱥᱟᱛ ᱠᱷᱚᱱᱟᱜ ᱟᱴ ᱵᱚᱪᱷᱚᱨ ᱫᱚ ᱢᱚᱡᱽ ᱜᱮᱭᱟ ᱪᱮᱫᱟᱜ ᱥᱮ ᱡᱟᱦᱟᱸᱭ ᱜᱤᱫᱽᱨᱟᱹ ᱟᱨᱴ ᱥᱟᱛ ᱵᱟ ᱟᱴ ᱵᱚᱪᱷᱚᱨ ᱠᱷᱚᱡ ᱡᱩᱫᱤ ᱟᱸᱠᱟᱣ ᱵᱟ ᱯᱮᱱᱴᱤᱝ ᱮ ᱮᱛᱚᱦᱚᱵ ᱞᱮᱠᱷᱟᱡ ᱩᱱᱤ ᱡᱩᱣᱟᱹᱱ ᱡᱩᱣᱟᱹᱱᱚᱜ ᱛᱮᱜᱮ ᱟᱹᱰᱤᱜᱟᱱ ᱯᱮᱱᱴᱤᱝ ᱥᱮᱬᱟ ᱫᱟᱲᱮᱭᱟᱜ ᱟᱭ ᱥᱮ ᱟᱹᱰᱤᱜᱟᱱ ᱯᱮᱱᱴᱤᱝ ᱵᱷᱟᱹᱜᱤ ᱵᱮᱱᱟᱣ ᱫᱟᱲᱮᱭᱟᱜᱼᱟ ᱛᱚ ᱚᱱᱟᱜᱮ ᱤᱧᱟᱹᱜ ᱢᱮᱱ ᱛᱮᱫᱚ ᱡᱮ ᱡᱟᱦᱟᱸ ᱡᱩᱫᱤ ᱢᱮᱱ ᱠᱟᱜ ᱵᱟ ᱡᱟᱦᱟᱸᱭ ᱡᱩᱫᱤ ᱢᱮᱱ ᱠᱟᱜ ᱡᱮ ᱤᱧᱫᱚ ᱯᱮᱱᱴᱤᱝ ᱛᱮᱜᱮ ᱠᱮᱨᱤᱭᱟᱨ ᱤᱧ ᱵᱮᱱᱟᱣᱟ ᱥᱮ ᱯᱮᱱᱴᱤᱝ ᱨᱮᱜᱤᱧ ᱥᱮᱲᱟᱜᱼᱟ ᱛᱟᱦᱞᱮ ᱚᱱᱟ ᱠᱷᱚᱱ ᱫᱚ ᱯᱮᱱᱴᱤᱝ ᱪᱮᱫ ᱨᱮᱭᱟᱜ ᱡᱚᱛᱚ ᱠᱷᱚᱡ ᱵᱮᱥᱴ ᱢᱟᱱᱮ ᱢᱚᱡᱽ ᱩᱢᱟᱹᱨ ᱫᱚ ᱥᱟᱛ ᱛᱷᱮᱠᱮ ᱟᱴ ᱵᱚᱪᱷᱚᱨ ᱠᱟᱱᱟ ᱱᱚᱣᱟ ᱫᱚ ᱤᱧᱟ ᱜ ᱵᱤᱪᱟᱹᱨ ᱨᱮ ᱟᱨᱠᱤ ᱢᱮᱱ ᱦᱚᱪᱚᱭᱮᱫᱟ